ᱦᱳᱭ ᱤᱧ ᱜᱮᱞ ᱠᱷᱚᱱᱟᱜ ᱢᱤᱫ ᱥᱟᱼᱥᱟᱥᱟᱭ ᱦᱟᱹᱨᱤᱡᱛᱮ ᱢᱚᱬᱮ ᱜᱚᱴᱟᱝ ᱮᱞ ᱤᱧ ᱢᱮᱱ ᱠᱮᱭᱟ ᱢᱤᱫ ᱫᱚ ᱜᱮ ᱢᱚᱬ ᱵᱟᱨ ᱫᱚ ᱵᱟᱨ ᱥᱟᱭ ᱵᱟᱜᱮ ᱢᱚᱬ ᱯᱮ ᱨᱮᱫᱚ ᱯᱩᱱ ᱜᱮᱥᱟᱭ ᱵᱟᱨ ᱥᱟᱭ ᱢᱚᱬᱮ ᱜᱮᱞ ᱯᱩᱱ ᱨᱮᱫᱚ ᱛᱩᱨᱩᱭ ᱥᱟᱥᱟᱭ ᱮᱭᱟᱭ ᱜᱮᱥᱟᱭ ᱛᱩᱨᱩᱭ ᱥᱟᱭ ᱤᱜᱮ ᱛᱩᱨ ᱢᱚᱬᱮᱭᱟᱱᱟᱜ ᱫᱚ ᱯᱮᱜᱮ ᱥᱟᱥᱟᱭ ᱤᱨᱟᱹᱞ ᱥᱟᱥᱟᱭ ᱵᱟᱨ ᱜᱮᱥᱟᱭ ᱮᱭᱟᱭ ᱥᱟᱭ ᱟᱜᱮ ᱵᱟᱨ